ᱟᱞᱮ ᱟᱹᱛᱩ ᱨᱮ ᱢᱟᱹᱡᱷᱤ ᱯᱟᱨᱟᱱᱤᱠ ᱥᱚᱼᱥᱟᱥᱚᱱ ᱵᱮᱵᱚᱥᱛᱷᱟ ᱫᱚ ᱢᱮᱱᱟᱜ ᱜᱮᱭᱟ ᱟᱨ ᱟᱹᱛᱩ ᱴᱚᱞᱟ ᱨᱮᱱ ᱦᱚᱲ ᱠᱚᱦᱚᱸ ᱩᱠᱩᱣᱟᱜ ᱠᱟᱛᱷᱟ ᱫᱚᱠᱚ ᱢᱟᱱᱟᱣ ᱵᱟᱛᱟᱣ ᱜᱮᱭᱟ ᱢᱮᱱᱠᱷᱟᱱ ᱟᱢᱟᱜ ᱡᱟᱦᱟᱸ ᱵᱮᱵᱚᱥᱛᱷᱟ ᱨᱮᱱᱟᱜ ᱱᱤᱭᱚᱢ ᱞᱮᱠᱟᱛᱮ ᱪᱟᱞᱟᱜ ᱡᱟᱹᱨᱩᱲ ᱠᱟᱱᱟ ᱚᱱᱠᱟ ᱫᱚ ᱦᱟᱸᱜ ᱵᱟᱝ ᱠᱚ ᱪᱟᱞᱟᱣ ᱫᱟᱲᱮᱭᱟᱜ ᱠᱟᱱᱟ ᱪᱮᱛᱟᱱ ᱛᱮ ᱢᱟᱹᱡᱷᱤ ᱦᱟᱲᱟᱢ ᱠᱷᱚᱡ ᱟᱨᱦᱚᱸ ᱪᱮᱛᱟᱱ ᱨᱮ ᱩᱱᱠᱩ ᱮᱴᱟᱜ ᱦᱚᱲᱠᱚ ᱛᱟᱦᱮᱱ ᱠᱟᱱᱟ ᱟᱨ ᱚᱱᱟ ᱤᱭᱟᱹ ᱛᱮ ᱢᱟᱹᱡᱷᱤ ᱦᱟᱲᱟᱢ ᱫᱚ ᱟᱭᱟᱜ ᱯᱟᱣᱟᱨ ᱟᱡ ᱵᱟᱭ ᱤᱭᱩᱥ ᱫᱟᱲᱮᱭᱟᱜ ᱠᱟᱱᱟ ᱩᱱᱠᱩ ᱠᱷᱚᱡ ᱵᱟᱭ ᱪᱮᱛᱟᱱ ᱫᱟᱲᱮᱭᱟᱜ ᱠᱟᱱᱟ ᱟᱨ ᱛᱤᱥ ᱦᱟᱹᱵᱤᱡ ᱢᱮᱱ ᱞᱮᱠᱷᱟᱡ ᱵᱟᱭ ᱪᱟᱞᱟᱣ ᱫᱟᱲᱮᱭᱟᱜ ᱠᱟᱱᱟ ᱟᱨ ᱚᱱᱟ ᱤᱭᱟᱹ ᱛᱮ ᱟᱹᱛᱩ ᱴᱚᱞᱟ ᱨᱮᱭᱟᱜ ᱚᱠᱟ ᱟᱪᱟᱨ ᱵᱤᱪᱟᱹᱨ ᱠᱚ ᱡᱚᱢᱤ ᱡᱟᱭᱜᱟ ᱵᱟᱵᱚᱫᱽ ᱛᱮ ᱥᱮ ᱮᱢᱟᱱ ᱡᱷᱩᱴ ᱡᱷᱟᱢᱮᱞᱟ ᱪᱷᱚᱴᱟ ᱢᱚᱴᱟ ᱦᱚᱸ ᱦᱟᱱᱛᱮ ᱛᱷᱟᱱᱟ ᱥᱮᱫ ᱜᱮ ᱪᱟᱞᱟᱜ ᱠᱟᱱᱟ ᱟᱨ ᱡᱩᱫᱤ ᱢᱟᱹᱡᱷᱤ ᱯᱟᱨᱟᱱᱤᱠ ᱟᱹᱛᱩ ᱢᱚᱬᱮ ᱦᱚᱲ ᱢᱚᱡᱽ ᱠᱚ ᱪᱟᱞᱟᱣ ᱠᱮᱭᱟ ᱮᱸᱰᱮᱠᱷᱟᱱ ᱫᱚ ᱵᱟᱦᱨᱮ ᱥᱮᱫ ᱵᱚᱱ ᱪᱟᱞᱟᱣ ᱠᱚᱜᱼᱟ ᱟᱫᱚ ᱩᱱᱠᱩ ᱢᱚᱡᱽ ᱛᱮ ᱵᱟᱠᱚ ᱪᱟᱞᱟᱣ ᱫᱟᱲᱮᱭᱟᱜ ᱠᱟᱱᱟ ᱚᱱᱟ ᱛᱮᱜᱮ ᱵᱟᱦᱨᱮ ᱥᱮᱫ ᱫᱚ ᱪᱟᱞᱟᱜ ᱠᱟᱱᱟ ᱱᱤᱭᱟᱹᱜᱤᱧ ᱢᱮᱱᱟ ᱤᱧᱫᱚ